ᱵᱷᱟᱨᱚᱛ ᱨᱮᱭᱟᱜ ᱥᱟᱶᱟᱨ ᱥᱮᱵᱟ ᱵᱮᱵᱚᱥᱛᱷᱟ ᱫᱚ ᱢᱟᱲᱟᱝ ᱥᱮᱫ ᱠᱷᱚᱱ ᱟᱹᱰᱤᱜᱮ ᱱᱟᱯᱟᱭ ᱦᱩᱭ ᱟᱠᱟᱱᱟ ᱡᱟᱦᱟᱸᱞᱮᱠᱟ ᱢᱟᱲᱟᱝ ᱥᱮᱫ ᱠᱷᱚᱱ ᱵᱚᱱ ᱵᱟᱰᱟᱭᱟᱠᱟᱜᱼᱟ ᱡᱮ ᱥᱮᱫᱟᱭ ᱟᱵᱚᱨᱮᱱ ᱦᱟᱯᱲᱟᱢ ᱠᱚ ᱛᱟᱦᱮᱸᱞᱮᱱᱟ ᱩᱱᱠᱩ ᱫᱚ ᱛᱤᱥ ᱨᱮᱦᱚᱸ ᱜᱮ ᱨᱟᱱ ᱢᱩᱨᱜᱟᱹᱱ ᱜᱮ ᱵᱟᱠᱚ ᱧᱮᱞ ᱞᱮᱫᱟ ᱟᱫᱚ ᱱᱤᱛᱳᱜ ᱱᱤᱭᱟᱹ ᱱᱤᱛᱳᱜ ᱥᱚᱨᱠᱟᱨ ᱛᱟᱵᱚ ᱱᱤᱱᱟᱹᱜ ᱵᱮᱵᱚᱥᱛᱷᱟᱭ ᱵᱷᱟᱹᱜᱤᱭᱟᱠᱟᱱᱟ ᱡᱮ ᱱᱤᱛᱳᱜ ᱫᱚ ᱡᱟᱭᱜᱟ ᱡᱟᱭᱜᱟ ᱥᱳᱨ ᱥᱟᱺᱜᱤᱧ ᱦᱚᱸ ᱟᱵᱚ ᱱᱚᱣᱟ ᱪᱤᱠᱤᱛᱥᱟ ᱵᱮᱵᱚᱥᱛᱟ ᱫᱚ ᱵᱮᱥ ᱴᱷᱤᱠᱵᱚᱱ ᱧᱟᱢ ᱫᱟᱲᱮᱭᱟᱜ ᱠᱟᱱᱟ ᱟᱨ ᱮᱴᱟᱜ ᱫᱤᱥᱚᱢ ᱠᱷᱚᱱ ᱛᱩᱞᱟᱹ ᱡᱚᱠᱷᱟ ᱠᱟᱛᱮᱫ ᱢᱟᱱᱮ ᱦᱟᱸᱜ ᱵᱟᱵᱚᱱ ᱫᱟᱲᱮᱭᱟᱜ ᱠᱟᱱᱟ ᱪᱤᱠᱟᱹᱛᱮ ᱩᱱᱠᱩ ᱫᱚ ᱠᱤᱥᱟᱱ ᱴᱤᱥᱟᱱ ᱠᱷᱚᱱᱟᱜ ᱟᱨ ᱟᱵᱚᱣᱟᱜ ᱫᱚ ᱱᱚᱣᱟ ᱫᱚ ᱨᱮᱸᱜᱮᱡ ᱫᱤᱥᱚᱢ ᱠᱟᱱᱟ ᱮᱱᱠᱷᱟᱱ ᱨᱮᱸᱜᱮᱡ ᱫᱤᱥᱚᱢ ᱨᱮᱱ ᱦᱚᱲ ᱫᱚ ᱩᱱᱟᱹᱜ ᱯᱩᱭᱥᱟᱹ ᱴᱟᱠᱟ ᱦᱚᱸ ᱵᱟᱭ ᱠᱷᱚᱨᱚᱪ ᱫᱟᱲᱮ ᱵᱟᱭ ᱠᱷᱚᱨᱪᱟ ᱫᱟᱲᱮᱭᱟᱜᱼᱟ ᱮᱱᱠᱷᱟᱱ ᱮᱴᱟᱜ ᱫᱤᱥᱚᱢ ᱫᱚ ᱫᱚᱢᱮ ᱯᱩᱭᱥᱟᱹ ᱛᱮᱜᱮ ᱫᱚᱢᱮ ᱠᱚ ᱠᱤᱥᱟᱹᱲᱟᱠᱟᱱᱟ ᱩᱱᱠᱩ ᱫᱚ ᱯᱩᱭᱥᱟᱹ ᱦᱚᱸᱠᱚ ᱠᱷᱚᱨᱪᱟ ᱫᱟᱲᱮᱭᱟᱜᱼᱟ ᱮᱱᱠᱷᱟᱱ ᱟᱫᱚ ᱟᱵᱚ ᱫᱚ ᱱᱚᱝᱠᱟ ᱦᱩᱱᱟᱹᱝ ᱵᱮᱵᱚᱥᱛᱷᱟ ᱢᱮᱱᱟ ᱩᱛᱱᱟᱹᱣ ᱢᱤᱫᱴᱟᱝ ᱡᱮ ᱡᱟᱦᱟᱸᱭ ᱜᱮ ᱦᱟᱥᱯᱟᱛᱟᱞᱮ ᱪᱟᱞᱟᱜᱼᱟ ᱟᱵᱚ ᱥᱚᱨᱠᱟᱨᱤ ᱦᱟᱥᱯᱟᱛᱟᱞ ᱩᱱᱤᱭᱟᱜ ᱫᱚ ᱴᱨᱤᱴᱢᱮᱱᱴ ᱯᱩᱨᱟᱹ ᱯᱩᱨᱤᱜᱮ ᱮᱠᱫᱚᱢ ᱯᱷᱨᱤ ᱜᱮ ᱦᱩᱭᱩᱜ ᱢᱟ ᱨᱟᱱ ᱢᱩᱨᱜᱟᱹᱱ ᱡᱟᱦᱟᱸ ᱞᱮᱠᱟᱱ ᱱᱤᱛᱚᱜ ᱠᱤᱨᱤᱧ ᱦᱩᱭᱩᱜ ᱠᱟᱱᱟ ᱢᱤᱫ ᱫᱷᱟᱣ ᱫᱚ ᱯᱷᱨᱤ ᱛᱮᱠᱚ ᱮᱢᱟᱢᱟ ᱤᱱᱟᱹ ᱯᱚᱨᱮ ᱫᱚ ᱟᱢ ᱫᱚ ᱠᱤᱨᱤᱧ ᱦᱩᱭ ᱟᱫᱚ ᱚᱱ ᱚᱱᱟ ᱡᱤᱱᱤᱥ ᱜᱮ ᱠᱤᱨᱤᱧ ᱟᱞᱚ ᱦᱩᱭᱩᱜ ᱢᱟ ᱢᱟᱱᱮ ᱥᱚᱨᱠᱟᱨᱤ ᱫᱚ ᱯᱩᱨᱟᱹ ᱯᱷᱩᱞ ᱯᱷᱨᱤᱜᱮ ᱛᱟᱦᱮᱱᱼᱢᱟ ᱦᱩᱱᱟᱹᱝ ᱮᱱᱠᱷᱟᱱ ᱫᱚ ᱟᱹᱰᱤ ᱱᱟᱯᱟᱭ ᱦᱩᱭᱩᱜᱼᱟ ᱟᱨ ᱢᱟᱲᱟᱝ ᱥᱮᱫ ᱠᱷᱚᱱ ᱥᱟᱯᱷᱟ ᱥᱟᱯᱷᱤ ᱦᱚᱸ ᱟᱹᱰᱤ ᱱᱟᱯᱟᱭᱜᱮ ᱦᱩᱭ ᱟᱠᱟᱱᱟ ᱪᱮᱫᱟᱜ ᱥᱮ ᱧᱮᱞ ᱮᱫᱟᱵᱚᱱ ᱟᱫᱚ ᱩᱱᱠᱩ ᱱᱟᱨᱥ ᱠᱚᱣᱟᱜ ᱠᱟᱹᱴᱤᱡ ᱦᱟᱸᱜ ᱵᱮᱵᱚᱦᱟᱨ ᱠᱟᱹᱴᱤᱡ ᱵᱮᱥ ᱫᱚᱨᱠᱟᱨ ᱪᱮᱠᱟᱹᱛᱮ ᱱᱟᱨᱥ ᱠᱚ ᱦᱟᱸᱜ ᱰᱟᱠᱴᱚᱨ ᱠᱚ ᱦᱟᱸᱜ ᱠᱟᱹᱴᱤᱡ ᱮᱴᱟᱜ ᱞᱮᱠᱟ ᱠᱚ ᱵᱮᱵᱷᱟᱨᱟ ᱪᱤᱠᱟᱹᱛᱮ ᱯᱳᱥᱴ ᱨᱮ ᱢᱮᱱᱟᱜ ᱠᱚᱣᱟ ᱩᱱᱠᱩ ᱫᱚ ᱩᱱᱠᱩ ᱫᱚ ᱟᱹᱰᱤ ᱠᱚ ᱨᱟᱹᱜᱤᱜᱼᱟ ᱮᱢᱟᱱᱚᱜᱼᱟᱠᱚ ᱟᱹᱰᱤ ᱠᱤᱪᱷᱩ ᱟᱫᱚ ᱩᱱᱠᱩᱣᱟᱜ ᱠᱟᱹᱴᱤᱡ ᱵᱳᱞᱪᱟᱞ ᱦᱩᱱᱟᱹᱝ ᱥᱤᱵᱤᱞ ᱟᱲᱟᱝᱛᱮ ᱡᱩᱫᱤ ᱦᱚᱲ ᱠᱚ ᱨᱚᱲ ᱟᱠᱚᱣᱟ ᱵᱟᱠᱚ ᱨᱟᱹᱜᱤᱜᱼᱟ ᱮᱱᱠᱷᱟᱱ ᱟᱹᱰᱤ ᱱᱟᱯᱟᱭ ᱦᱩᱭᱩᱜᱼᱟ ᱦᱩᱱᱟᱹᱝ ᱨᱟᱜᱟᱲ ᱪᱟᱜᱟᱲ ᱵᱟᱝ ᱠᱟᱛᱮᱫ ᱤᱱᱟᱹᱜᱮ ᱵᱮᱥ ᱩᱛᱱᱟᱹᱣ ᱞᱟᱹᱠᱛᱤ ᱠᱟᱱᱟ